ᱤᱧᱟᱹᱜ ᱡᱤᱭᱚᱱ ᱨᱮ ᱥᱮᱬᱟ ᱟᱠᱟᱱ ᱞᱟᱹᱠᱛᱤᱭᱟᱱ ᱠᱟᱛᱷᱟ ᱠᱚᱫᱚ ᱱᱟᱯᱟᱭ ᱵᱚᱱᱫᱷᱩ ᱟᱹᱠᱤᱞᱟᱱ ᱢᱟᱹᱱᱢᱤ ᱠᱚᱣᱟᱜ ᱠᱟᱛᱷᱟ ᱟᱸᱡᱚᱢ ᱟᱸᱡᱚᱢ ᱛᱮᱜᱮ ᱱᱚᱝᱠᱟᱱᱟᱜ ᱱᱟᱯᱟᱭ ᱯᱷᱟᱨᱪᱟ ᱯᱷᱟᱹᱨᱪᱤ ᱥᱟᱯᱷᱟ ᱢᱚᱱᱮᱛᱮ ᱠᱟᱹᱢᱤ ᱠᱷᱟᱹᱛᱤᱨ ᱜᱮ ᱟᱨ ᱱᱚᱝᱠᱟᱱᱟᱜ ᱠᱟᱛᱷᱟ ᱟᱧᱡᱚᱢ ᱠᱟᱛᱮᱫ ᱤᱧ ᱥᱮᱬᱟᱣᱟᱠᱟᱱ ᱛᱮᱜᱮ ᱱᱚᱝᱠᱟᱱᱟᱜ ᱞᱟᱹᱠᱛᱤᱭᱟᱱ ᱠᱟᱛᱷᱟᱫᱚᱧ ᱟᱸᱜᱚᱪ ᱫᱚᱦᱚ ᱟᱠᱟᱫᱟ